ᱢᱟᱨᱤᱼᱢᱟᱨᱤ ᱫᱷᱤᱨᱤ ᱠᱩ ᱧᱮᱞᱡᱚᱝ ᱞᱮᱠᱟᱱ ᱫᱷᱤᱨᱤ ᱢᱮᱱᱟᱜ ᱜᱮᱭᱟ ᱟᱵᱚ ᱚᱛ ᱦᱟᱥᱟ ᱨᱮ ᱚᱱᱟᱠᱩ ᱫᱷᱤᱨᱤ ᱫᱚᱦᱚ ᱞᱮᱱᱠᱷᱟᱱ ᱛᱟᱭᱱᱚᱢ ᱫᱟᱨᱟᱢ ᱟᱹᱰᱤ ᱱᱟᱯᱟᱭ ᱛᱮ ᱧᱮᱞᱚᱜᱚᱜᱼᱟ ᱥᱮ ᱟᱭᱢᱟ ᱢᱟᱹᱱᱢᱤ ᱧᱮᱞ ᱞᱟᱹᱜᱤᱫ ᱛᱮ ᱨᱤᱠᱟᱹᱭᱟᱠᱚ ᱟᱨ ᱚᱱᱟ ᱫᱷᱤᱨᱤ ᱫᱚᱦᱚ ᱫᱚ ᱟᱹᱰᱤ ᱥᱚᱠ ᱨᱮᱱᱟᱝ ᱵᱮᱯᱟᱨ ᱠᱟᱱᱟ ᱚᱱᱟᱛᱤᱧ ᱫᱚᱦᱚ ᱡᱚᱝ ᱜᱮᱭᱟ